ᱟᱞᱮᱭᱟᱜ ᱞᱟᱠᱪᱟᱨ ᱨᱮ ᱟᱞᱯᱚᱱᱟ ᱮᱢ ᱫᱚ ᱦᱩᱭᱩᱜ ᱠᱟᱱᱟ ᱚᱲᱟᱜ ᱫᱩᱣᱟᱹᱨ ᱢᱚᱡᱽ ᱜᱮᱞᱮ ᱜᱮᱡ ᱜᱩᱨᱤᱡᱟ ᱟᱨ ᱢᱟᱹᱡᱷᱤ ᱛᱷᱟᱱ ᱦᱚᱸᱞᱮ ᱢᱚᱡᱽ ᱜᱮᱞᱮ ᱥᱟᱯᱷᱟᱥᱟᱹᱯᱷᱤᱞᱮ ᱫᱚᱦᱚᱭ ᱛᱟᱞᱮᱭᱟ ᱟᱨ ᱢᱟᱹᱡᱷᱤ ᱛᱷᱟᱱ ᱦᱚᱸ ᱩᱯᱟᱹᱥ ᱠᱟᱛᱮ ᱞᱮ ᱪᱟᱞᱟᱜᱼᱟ ᱟᱨᱞᱮ ᱵᱚᱸᱜᱟᱼᱵᱳᱨᱳᱭ ᱛᱟᱞᱮᱭᱟ ᱟᱨ ᱡᱟᱦᱮᱨ ᱛᱷᱟᱱ ᱦᱚᱸ ᱡᱮᱢᱚᱱ ᱡᱟᱦᱟᱸ ᱦᱤᱞᱳᱜ ᱨᱮ ᱡᱟᱦᱮᱨ ᱠᱚ ᱫᱟᱵᱟ ᱟᱨ ᱫᱚᱥᱟᱨ ᱦᱤᱞᱳᱜ ᱫᱚ ᱱᱟᱭᱠᱮ ᱵᱟᱵᱟ ᱱᱤᱭᱟᱹᱛᱮ ᱡᱚᱛᱚ ᱦᱚᱲ ᱚᱲᱟᱜ ᱚᱲᱟᱜ ᱵᱟᱦᱟ ᱫᱟᱜ ᱮ ᱪᱟᱞ ᱠᱚᱣᱟ ᱟᱨ ᱩᱯᱟᱹᱥ ᱛᱟᱦᱮᱱ ᱦᱚᱸ ᱮᱠᱫᱚᱢ ᱩᱢ ᱰᱟᱹᱵᱽᱨᱟᱹ ᱠᱟᱛᱮ ᱥᱟᱯᱟᱼᱥᱟᱹᱯᱷᱤ ᱩᱯᱟᱹᱥ ᱛᱟᱦᱮᱱ ᱠᱟᱛᱮ ᱢᱚᱡᱽ ᱜᱮᱞᱮ ᱢᱟᱹᱡᱷᱤ ᱛᱷᱟᱱᱛᱮ ᱪᱟᱞᱟᱜᱼᱟ ᱟᱨᱞᱮ ᱵᱚᱸᱜᱟᱼᱵᱳᱨᱳᱜᱼᱟ ᱟᱨ ᱡᱚᱛᱚ ᱦᱚᱲᱜᱮ ᱡᱚᱛᱚ ᱦᱚᱲᱜᱮ ᱜᱳᱰᱮᱛ ᱦᱚᱭ ᱦᱚᱦᱚ ᱟᱠᱚᱣᱟ ᱟᱨ ᱢᱟᱹᱡᱷᱤ ᱛᱷᱟᱱ ᱴᱷᱮᱡ ᱠᱚ ᱡᱟᱣᱨᱟᱜᱼᱟ ᱡᱚᱛᱚ ᱟᱪᱟᱨ ᱵᱤᱪᱟᱹᱨ ᱟᱨ ᱡᱟ ᱠᱤᱪᱷᱩ ᱡᱚᱛᱚ ᱢᱟᱹᱡᱷᱤ ᱛᱷᱟᱱ ᱴᱷᱮᱡ ᱜᱮ ᱦᱩᱭᱩᱜ ᱛᱟᱞᱮᱭᱟ ᱟᱞᱮ ᱱᱚᱝᱠᱟᱛᱮ ᱚᱱᱮᱠ ᱢᱟᱱᱮ ᱟᱹᱰᱤ ᱢᱚᱡᱽ ᱨᱤᱞᱟᱹᱢᱟᱞᱟ ᱟᱞᱮ ᱫᱚᱦᱚ ᱟᱹᱜᱩ ᱟᱠᱟᱫᱟ ᱟᱨ ᱢᱚᱡᱽᱜᱮ ᱦᱮᱱᱟᱜ ᱛᱟᱞᱮᱭᱟ